ᱦᱟᱥᱯᱟᱛᱟᱞ ᱨᱮᱱᱟᱜ ᱵᱟᱨᱮᱛᱮ ᱫᱚ ᱟᱹᱰᱤ ᱵᱮᱥᱮᱧ ᱨᱤᱠᱟᱹᱭᱮᱫᱟ ᱪᱮᱫᱟᱜ ᱪᱮ ᱨᱩᱣᱟᱹᱨᱮ ᱦᱟᱥᱳᱨᱮ ᱡᱟᱦᱟᱸ ᱛᱤᱱᱟᱹᱜ ᱜᱮ ᱡᱚᱞᱚᱱ ᱡᱤᱣᱤ ᱡᱚᱞᱚᱱ ᱨᱮ ᱛᱟᱵᱚᱱ ᱦᱟᱥᱯᱟᱛᱟᱞ ᱵᱚᱱ ᱪᱟᱞᱟᱜᱼᱟ ᱡᱟᱦᱟᱸ ᱛᱤᱱᱟᱹᱜ ᱜᱮ ᱟᱡᱟᱨ ᱵᱮᱢᱟᱨ ᱠᱚ ᱦᱮᱱᱟᱜᱼᱟ ᱦᱟᱥᱯᱟᱛᱟᱞ ᱨᱮᱵᱚᱱ ᱪᱟᱞᱟᱜᱼᱟ ᱮᱱᱠᱷᱟᱡ ᱴᱷᱤᱠᱚᱜ ᱟᱵᱚᱱ ᱚᱱᱟᱛᱮ ᱦᱟᱥᱯᱟᱛᱟᱞ ᱵᱟᱨᱮᱛᱮ ᱟᱹᱞᱤᱧ ᱟᱹᱰᱤ ᱵᱮᱥᱮᱧ ᱨᱤᱠᱟᱹᱭᱮᱫᱟ ᱟᱨ ᱢᱟᱲᱟᱝ ᱦᱟᱯᱲᱟᱢ ᱠᱚᱫᱚ ᱦᱟᱥᱯᱟᱛᱟᱞ ᱠᱚᱫᱚ ᱵᱟᱠᱚ ᱦᱮᱡ ᱵᱟᱲᱟ ᱞᱮᱱ ᱛᱟᱦᱮᱱ ᱢᱟᱱᱮ ᱨᱮᱦᱮᱫ ᱥᱮᱸᱫᱷᱮᱫ ᱛᱮᱜᱮ ᱠᱚ ᱵᱮᱥ ᱦᱮᱡ ᱞᱮᱱᱟ ᱟᱨ ᱱᱤᱛᱚᱝ ᱩᱝᱠᱩ ᱦᱚᱸ ᱵᱮᱥ ᱜᱮᱠᱚ ᱛᱟᱦᱮᱸ ᱠᱟᱱᱟ ᱪᱮᱫᱟᱜ ᱪᱮ ᱟᱵᱚ ᱫᱚ ᱱᱤᱛᱚᱝ ᱫᱚ ᱨᱮᱦᱮᱫ ᱥᱮᱸᱫᱮᱫ ᱫᱚ ᱞᱟᱜᱮ ᱵᱟᱵᱚᱱ ᱵᱮᱥᱚᱜ ᱠᱟᱱᱟ ᱪᱮᱫᱟᱜ ᱪᱮ ᱟᱵᱚ ᱫᱚ ᱟᱹᱰᱤ ᱠᱷᱟᱨᱟᱯ ᱡᱤᱱᱤᱥ ᱵᱚ ᱡᱚᱢᱮᱫᱼᱟ ᱪᱮ ᱥᱟᱞᱯᱷᱮᱴ ᱣᱟᱞᱟ ᱢᱟᱱᱮ ᱠᱮᱢᱤᱠᱮᱞ ᱣᱟᱞᱟ ᱪᱤᱡᱽ ᱜᱮ ᱡᱟ ᱱᱮᱛᱟᱨ ᱵᱚᱱ ᱤᱭᱩᱡᱮᱫᱼᱟ ᱚᱱᱟᱛᱮ ᱩᱱᱟᱹᱜ ᱵᱮᱥᱴᱷᱤᱠ ᱫᱚ ᱢᱟᱱᱮ ᱞᱟᱜᱮ ᱵᱟᱝᱵᱚᱱ ᱵᱮᱥ ᱫᱟᱲᱮᱭᱟᱜ ᱠᱷᱟᱹᱛᱤᱨ ᱛᱮ ᱢᱟᱱᱮ ᱠᱮᱢᱤᱠᱮᱞ ᱨᱮᱱᱟᱜ ᱨᱟᱱ ᱥᱮᱫ ᱜᱮᱵᱚᱱ ᱪᱟᱞᱟᱜᱼᱟ ᱛᱚ ᱚᱱᱟ ᱠᱚ ᱵᱟᱝ ᱞᱟ ᱠᱛᱤ ᱠᱟᱱᱟ ᱵᱟᱴ ᱦᱟᱥᱯᱟᱛᱟᱞ ᱨᱮᱱᱟᱜ ᱵᱟᱨᱮᱛᱮᱜᱮ ᱟ ᱰᱤ ᱵᱮᱥᱜᱮᱧ ᱨᱤᱠᱟᱹᱭᱮᱫᱟ ᱪᱮᱫᱟᱜ ᱪᱮ ᱟᱨ ᱡᱟᱦᱟᱸ ᱞᱮᱠᱟᱱ ᱱᱚᱜ ᱚᱭ ᱫᱩ ᱦᱟᱡᱟᱨ ᱩᱱᱱᱤᱥ ᱨᱮ ᱦᱮᱡ ᱞᱮᱱᱟ ᱠᱳᱵᱷᱤᱰ ᱱᱟᱭᱤᱱᱴᱤᱱ ᱠᱚᱨᱳᱱᱟ ᱢᱚᱦᱟᱢᱟᱨᱤ ᱵᱷᱟᱭᱨᱟᱥ ᱡᱟ ᱪᱤᱱ ᱠᱷᱚᱱ ᱦᱮᱡ ᱞᱮᱱᱟ ᱛᱟᱦᱮᱸᱫ ᱜᱩᱣᱟᱱ ᱥᱟᱦᱟᱨ ᱠᱷᱚᱱ ᱠᱚ ᱢᱮᱱᱟ ᱛᱚ ᱚᱸᱰᱮ ᱦᱚᱸ ᱵᱟᱝ ᱠᱚ ᱢᱮᱱᱟ ᱪᱟᱢᱠᱟ ᱫᱟᱲ ᱢᱟᱱᱮ ᱪᱤᱞᱤ ᱠᱚ ᱢᱮᱛᱟᱣ ᱠᱚᱣᱟ ᱟᱵᱚ ᱫᱚ ᱪᱟᱢᱠᱟ ᱫᱟᱲᱜᱮ ᱤᱧᱫᱩᱧ ᱵᱟᱲᱟᱭᱟ ᱵᱟᱴ ᱪᱟᱢᱠᱟ ᱫᱟᱲ ᱚᱱᱟ ᱡᱤᱞ ᱡᱚᱢ ᱠᱟᱛᱮᱫ ᱜᱮ ᱩᱱᱠᱩᱣᱟᱜ ᱟᱫᱷᱤᱠ ᱥᱮᱣᱟᱱ ᱠᱮᱫ ᱠᱷᱟᱹᱛᱤᱨ ᱛᱮ ᱢᱚᱛᱞᱚᱵᱽ ᱩᱱᱠᱩᱣᱟᱜ ᱢᱟᱭᱟᱝ ᱨᱮ ᱪᱮ ᱡᱟᱦᱟᱸ ᱤᱭᱟᱹ ᱛᱟᱦᱮᱸ ᱠᱟᱱᱟ ᱨᱳᱜᱽ ᱛᱟᱦᱮᱸ ᱠᱟᱱᱟ ᱚᱱᱟ ᱢᱟᱱᱟᱣ ᱨᱮ ᱤᱭᱟᱹᱭᱱᱟ ᱛᱚ ᱚᱱᱟᱜᱮ ᱦᱟᱣᱟ ᱫᱩᱣᱟᱨᱟ ᱯᱷᱟᱭᱞᱟᱣᱮᱱᱟ ᱟᱨ ᱠᱚᱨᱳᱱᱟ ᱫᱚ ᱚᱱᱠᱟ ᱪᱤᱡᱽ ᱛᱟᱦᱮᱸ ᱠᱟᱱᱟ ᱡᱮ ᱦᱟᱨ ᱤᱱᱪᱟᱱ ᱦᱟᱨ ᱡᱤᱣᱩᱨᱮ ᱢᱮᱱᱟᱜ ᱜᱮᱭᱟ ᱚᱱᱟ ᱞᱟᱹᱜᱤᱫ ᱛᱤᱧ ᱢᱮᱱᱟ ᱡᱟᱦᱟᱸ ᱞᱟᱹᱜᱤᱫ ᱛᱮ ᱠᱟᱛᱷᱟ ᱟᱹᱰᱤᱜᱮ ᱱᱟᱯᱟᱭᱟ